ᱦᱟᱹᱠᱩ ᱥᱟᱵ ᱥᱟᱸᱜᱷᱟᱨ ᱫᱚ ᱱᱟᱹᱭ ᱜᱟᱰᱟ ᱡᱚᱞᱟ ᱨᱮ ᱪᱟᱞᱟᱜ ᱦᱩᱭᱩᱜᱼᱟ ᱯᱟᱹᱦᱤᱞ ᱫᱚ ᱞᱟᱹᱣᱠᱟᱹ ᱛᱟᱦᱮᱸ ᱠᱟᱱᱟ ᱱᱤᱛᱟᱹᱜ ᱫᱚ ᱤᱱᱡᱤᱱ ᱡᱩᱜᱽ ᱦᱮᱡ ᱠᱟᱱᱟ ᱤᱱᱡᱤᱱ ᱡᱩᱜᱽ ᱫᱚ ᱡᱟᱦᱟᱡᱽ ᱛᱮ ᱪᱟᱞᱟᱜ ᱠᱟᱱᱟ ᱟᱨ ᱱᱟᱹᱭ ᱨᱮ ᱦᱟᱠᱩ ᱥᱟᱵ ᱪᱟᱞᱟᱜ ᱠᱷᱟᱱ ᱫᱚ ᱟ ᱰᱤ ᱥᱟᱸᱜᱮ ᱦᱚᱲ ᱫᱚᱨᱠᱟᱨ ᱦᱩᱭᱩᱜᱼᱟ ᱟᱨ ᱱᱟᱹᱭ ᱱᱟᱹᱭᱛᱮ ᱡᱟᱞ ᱠᱚ ᱚᱰᱟᱣ ᱤᱫᱤ ᱦᱩᱭᱩᱜᱼᱟ ᱡᱟᱞ ᱚᱰᱟᱣ ᱤᱫᱤ ᱞᱮᱠᱷᱟᱱ ᱦᱟ ᱠᱩ ᱠᱚ ᱡᱷᱟ ᱞᱤᱜᱼᱟ ᱦᱟ ᱠᱩ ᱠᱚ ᱡᱷᱟ ᱞᱤ ᱞᱮᱱᱠᱷᱟᱱ ᱩᱱᱠᱩ ᱦᱟ ᱠᱩ ᱯᱷᱟ ᱱᱥᱤ ᱤᱭᱟᱹᱨᱮ ᱨᱟᱠᱟᱵ ᱠᱚ ᱦᱩᱭᱩᱜᱼᱟ ᱡᱟᱦᱟᱡᱽ ᱨᱮ ᱨᱟᱠᱟᱵ ᱠᱚ ᱦᱩᱭᱩᱜᱼᱟ ᱡᱟᱦᱟᱡᱽ ᱨᱮ ᱨᱟᱠᱟᱵ ᱠᱟᱛᱮᱫ ᱚᱱᱟ ᱦᱟᱴ ᱵᱟᱡᱟᱨ ᱨᱮ ᱟᱠᱷᱨᱤᱧ ᱠᱟᱛᱮ ᱱᱩᱠᱩ ᱦᱟ ᱠᱩ ᱚᱲᱟᱜ ᱥᱚᱝᱥᱟᱨ ᱨᱮᱭᱟᱜ ᱡᱚᱢ ᱧᱩ ᱦᱚᱸ ᱪᱟᱞᱟᱜᱼᱟ ᱴᱟᱠᱟ ᱯᱚᱭᱥᱟ ᱦᱚᱸ ᱦᱩᱭᱩᱜᱼᱟ ᱦᱟ ᱠᱩ ᱥᱟᱵ ᱥᱟᱵ ᱛᱮ ᱢᱚᱱᱮ ᱡᱤᱣᱟ ᱠᱚ ᱞᱟᱸᱜᱟ ᱞᱮᱱᱠᱷᱟᱱ ᱢᱟᱡᱷᱮ ᱢᱟᱡᱷᱮ ᱥᱳᱞᱳᱜᱟᱱ ᱦᱚᱸ ᱮᱢ ᱦᱩᱭᱩᱜᱼᱟ ᱥᱮᱨᱮᱧ ᱦᱚᱸ ᱞᱟᱹᱭ ᱦᱩᱭᱩᱜᱼᱟ ᱯᱟ ᱦᱤᱞ ᱫᱚ ᱞᱟᱹᱣᱠᱟᱹ ᱛᱟᱦᱮᱸ ᱠᱟᱱᱟ ᱟ ᱰᱤ ᱜᱷᱟᱹᱲᱤᱡ ᱥᱚᱢᱟᱹᱭ ᱞᱟᱜᱟᱜ ᱠᱟᱱ ᱛᱟᱦᱮᱸᱫ ᱱᱮᱛᱟᱨ ᱫᱚ ᱤᱱᱡᱤᱱ ᱡᱩᱜᱽ ᱦᱮᱡ ᱠᱟᱱᱟ ᱠᱷᱩᱵ ᱛᱟᱲᱟᱛᱟᱲᱤᱜᱮ ᱠᱚᱢ ᱥᱚᱢᱚᱭ ᱛᱮ ᱦᱟᱹᱠᱩ ᱥᱟᱵ ᱠᱟᱹᱢᱤ ᱦᱚᱨᱟ ᱦᱩᱭᱩᱜ ᱠᱟᱱᱟ ᱢᱚᱱᱮ ᱨᱮ ᱟᱹᱰᱤ ᱞᱟᱸᱜᱟ ᱦᱮᱡ ᱜᱚᱫᱚᱜ ᱨᱮᱦᱚᱸ ᱦᱟᱹᱠᱩᱣᱟᱜ ᱡᱷᱟᱹᱞᱤ ᱧᱮᱞ ᱛᱮ ᱨᱟᱹᱥᱠᱟᱹ ᱟᱹᱭᱠᱟᱹᱜᱼᱟ ᱟᱨ ᱯᱟᱹᱭᱠᱟᱹᱨᱤ ᱴᱷᱮᱱ ᱦᱚᱸ ᱱᱚᱝᱠᱟᱜᱮ ᱟᱠᱷᱨᱤᱧᱚᱜᱼᱟ ᱠᱚ ᱟᱠᱷᱨᱤᱧ ᱠᱟᱛᱮᱫ ᱚᱲᱟᱜ ᱨᱮ ᱴᱟᱠᱟ ᱯᱚᱭᱥᱟ ᱡᱚᱢ ᱧᱩ ᱦᱚᱸ ᱡᱷᱚᱛᱚᱣᱟᱜ ᱜᱮ ᱪᱟᱞᱟᱜᱼᱟ ᱱᱤᱝᱠᱟᱹ ᱠᱟᱛᱮᱫ ᱜᱮ ᱟᱵᱚᱣᱟᱜ ᱦᱟᱹᱠᱩ ᱥᱟᱵ ᱥᱟᱸᱜᱷᱟᱨ ᱫᱚ ᱠᱟᱹᱢᱤ ᱦᱚᱨᱟ ᱞᱟᱦᱟ ᱤᱫᱤᱜ ᱠᱟᱱ ᱜᱮᱭᱟ